ᱤᱧ ᱫᱚ ᱢᱤᱫ ᱯᱟᱹᱴᱷᱩᱣᱟᱹ ᱚᱞ ᱯᱟᱲᱦᱟᱣ ᱥᱟᱶᱼᱥᱟᱶ ᱛᱮ ᱟᱨᱦᱚᱸ ᱠᱟᱢᱤ ᱠᱩᱧ ᱠᱟᱢᱤᱭᱟ ᱡᱟᱦᱟᱸ ᱫᱚ ᱚᱲᱟᱜ ᱨᱮᱱᱟᱜ ᱢᱤᱫᱼᱵᱟᱨ ᱠᱟᱢᱤ ᱠᱷᱮᱸᱞᱳᱰ ᱟᱨ ᱟᱭᱢᱟ ᱚᱱᱠᱟᱱ ᱚᱞ ᱯᱟᱲᱦᱟᱣ ᱤᱫᱤ ᱠᱟᱛᱮ ᱪᱷᱚᱵᱤ ᱟᱸᱠᱟᱣ ᱡᱟᱦᱟᱸᱨᱮ ᱚᱱᱚᱬᱦᱮᱸ ᱦᱮᱯᱨᱟᱣ ᱠᱚ ᱦᱩᱭ ᱞᱮᱱᱠᱷᱟᱱ ᱚᱱᱟ ᱠᱚᱨᱮ ᱯᱟᱴᱤᱥᱤᱯᱮᱴ ᱟᱨ ᱟᱨ ᱚᱞ ᱯᱟᱲᱦᱟᱣ ᱥᱟᱶᱼᱥᱟᱶ ᱛᱮ ᱚᱲᱟᱜ ᱨᱮᱱᱟᱜ ᱡᱟᱦᱟᱸ ᱠᱟᱢᱤ ᱠᱚ ᱥᱮ ᱪᱟᱥ ᱠᱟᱢᱤ ᱠᱚ ᱚᱱᱟ ᱠᱩᱧ ᱠᱟᱢᱤᱭ ᱥᱚᱢᱚᱭ ᱠᱩᱧ ᱧᱟᱢ ᱞᱮᱠᱷᱟᱱ ᱯᱷᱩᱴᱵᱚᱞ ᱠᱷᱮᱸᱞᱳᱰ ᱦᱚᱸᱧ ᱠᱷᱮᱸᱞᱳᱰ ᱜᱮᱭᱟ ᱚᱱᱟ ᱠᱚᱜᱮ ᱚᱞ ᱯᱟᱲᱦᱟᱣ ᱥᱟᱶᱼᱥᱟᱶ ᱛᱤᱧ ᱠᱟᱢᱤ ᱤᱫᱤᱭᱮᱫᱟ